ᱤᱧ ᱩᱫᱽᱜᱟᱹᱣ ᱞᱮᱠᱟᱛᱮᱧ ᱵᱮᱵᱚᱦᱟᱨ ᱚᱱᱞᱟᱭᱤᱱ ᱥᱟᱭᱤᱴ ᱠᱚᱫᱚ ᱦᱩᱭᱩᱜ ᱠᱟᱱᱟ ᱜᱩᱜᱩᱞ ᱤᱱᱥᱴᱟᱜᱨᱟᱢ ᱯᱷᱮᱹᱥᱵᱩᱠ ᱯᱷᱞᱤᱯᱠᱟᱰ ᱟᱢᱟᱡᱚᱱ ᱥᱮ ᱟᱨᱚ ᱮᱴᱟᱜ ᱮᱴᱟᱜ ᱮᱯᱥ ᱠᱚ ᱱᱚᱣᱟ ᱠᱚ ᱮᱯᱥ ᱠᱚ ᱛᱟᱞᱟᱛᱮ ᱟᱵᱚ ᱟᱹᱰᱤ ᱟᱹᱰᱤ ᱥᱩᱵᱤᱫᱷᱟ ᱵᱚᱱ ᱧᱟᱢᱟ ᱟᱨ ᱱᱟᱦᱟᱜ ᱡᱩᱜᱽ ᱨᱮᱫᱚ ᱚᱱᱞᱟᱭᱤᱱ ᱵᱮᱜᱚᱨ ᱡᱟᱦᱟᱱ ᱠᱟᱹᱢᱤ ᱠᱚ ᱠᱚᱨᱟᱣ ᱟᱹᱰᱤ ᱜᱮ ᱮᱴᱠᱮᱴᱚᱬᱮ ᱦᱩᱭᱩᱜᱼᱟ ᱚᱱᱞᱟᱭᱤᱱ ᱛᱟᱞᱟᱛᱮᱫᱚ ᱡᱟᱦᱟᱱᱟ ᱠᱟᱹᱢᱤᱦᱚᱨᱟ ᱟᱹᱰᱤ ᱞᱚᱜᱚᱱ ᱥᱟᱺᱦᱤᱡ ᱦᱩᱭᱩᱜᱼᱟ ᱡᱟᱦᱟᱸᱫᱚ ᱟᱹᱰᱤ ᱥᱟᱹᱜᱤᱧ ᱨᱮᱱᱟᱜ ᱠᱟᱹᱢᱤᱦᱚᱨᱟ ᱦᱚᱸ ᱚᱲᱟᱜ ᱠᱷᱚᱱᱟᱜ ᱫᱩᱲᱩᱵ ᱠᱟᱛᱮᱜᱮᱢ ᱠᱚᱨᱟᱣ ᱫᱟᱲᱮᱭᱟᱜᱼᱟ ᱯᱷᱮᱹᱥᱵᱩᱠ ᱛᱟᱞᱟᱛᱮ ᱟᱵᱚ ᱟᱹᱰᱤ ᱞᱮᱠᱟᱱ ᱠᱟᱛᱷᱟ ᱫᱤᱥᱟᱹᱢ ᱦᱚᱲᱴᱷᱮᱱ ᱵᱚᱱ ᱯᱟᱥᱱᱟᱣ ᱫᱟᱲᱮᱭᱟᱜᱼᱟ ᱥᱮᱵᱚᱱ ᱥᱮᱴᱮᱨ ᱚᱪᱚ ᱫᱟᱲᱮᱭᱟᱜᱼᱟ

ᱤᱱᱥᱴᱟᱜᱨᱟᱢ ᱛᱟᱞᱟᱛᱮ ᱦᱚᱸ ᱟᱵᱚ ᱡᱟᱦᱟᱱᱟᱜ ᱪᱷᱩᱵᱤ ᱠᱚ ᱥᱮ ᱟᱨᱚ ᱡᱟᱦᱟᱱᱟᱜ ᱚᱱᱠᱟᱱ ᱠᱟᱛᱷᱟ ᱠᱚ ᱮᱴᱟᱜ ᱦᱚᱲ ᱴᱷᱮᱱ ᱵᱚᱱ ᱥᱮᱭᱟᱨ ᱫᱟᱲᱮᱭᱟᱼᱟ ᱥᱮ ᱯᱷᱤᱞᱯᱠᱟᱰ ᱮᱯ ᱛᱟᱞᱟ ᱛᱮᱦᱚᱸ ᱟᱵᱚ ᱡᱟᱦᱟᱱᱟᱜ ᱠᱤᱨᱤᱧ ᱟᱹᱠᱷᱨᱤᱧᱟᱝ ᱡᱤᱱᱤᱥ ᱡᱟᱦᱟᱸᱫᱚ ᱵᱟᱡᱟᱨ ᱨᱮ ᱥᱮᱱ ᱠᱟᱛᱮ ᱟᱹᱰᱤ ᱥᱚᱢᱚᱭ ᱵᱮᱭ ᱠᱟᱛᱮ ᱚᱱᱟᱠᱚ ᱠᱤᱨᱤᱧ ᱥᱮ ᱦᱩᱭᱩᱜ ᱛᱟᱵᱚᱱᱟ ᱠᱷᱟᱱ ᱚᱱᱞᱟᱭᱤᱱ ᱛᱟᱞᱟᱛᱮ ᱡᱟᱦᱟᱱᱟᱜ ᱜᱮ ᱫᱩᱲᱩᱵ ᱠᱟᱛᱮᱜᱮ ᱚᱲᱟᱜ ᱨᱮ ᱫᱩᱲᱩᱵ ᱠᱟᱛᱮᱜᱮ ᱚᱱᱟ ᱵᱟᱪᱷᱟᱣ ᱠᱟᱛᱮ ᱟᱢ ᱠᱤᱨᱤᱧ ᱫᱟᱲᱮᱭᱟᱜᱼᱟ ᱥᱮ ᱚᱲᱟᱜ ᱨᱮ ᱚᱱᱟ ᱡᱤᱱᱤᱥ ᱥᱮᱴᱮᱨ ᱟᱢᱟ ᱱᱚᱣᱟᱠᱚ ᱱᱚᱣᱟᱠᱚ ᱥᱩᱵᱤᱫᱷᱟ ᱟᱵᱚᱵᱚᱱ ᱧᱟᱢᱟ ᱡᱟᱦᱟᱸ ᱠᱷᱟᱹᱛᱤᱨ ᱤᱧ ᱱᱚᱣᱟᱠᱚ ᱮᱯᱥ ᱟᱹᱰᱤᱜᱮ ᱚᱨᱥᱚᱝ ᱯᱟᱲᱟᱣᱠᱟᱣᱫᱤᱧᱟᱹ ᱚᱱᱟᱛᱮ ᱱᱚᱣᱟᱠᱚ ᱤᱧ ᱟᱹᱰᱤᱜᱮᱧ ᱠᱩᱥᱤᱣᱟᱜᱼᱟ